ᱱᱮᱛᱟᱨ ᱫᱚ ᱥᱟᱱᱛᱟᱞ ᱫᱚ ᱟᱭᱢᱟᱜᱟᱱ ᱢᱟᱹᱱ ᱠᱚ ᱥᱟᱵ ᱫᱚᱦᱚ ᱤᱫᱤ ᱠᱮᱫᱟ ᱱᱤᱭᱟᱹ ᱛᱮᱜᱮ ᱛᱚ ᱥᱚᱝᱵᱤᱫᱷᱟᱱ ᱫᱚ ᱚᱞᱪᱤᱠᱤ ᱦᱚᱨᱚᱯᱷ ᱟᱨᱠᱤ ᱦᱩᱭᱱᱟ ᱚᱱᱟ ᱠᱷᱟᱹᱛᱤᱨ ᱛᱮ ᱚᱞᱚᱜ ᱯᱟᱲᱦᱟᱜ ᱠᱚ ᱪᱮᱫ ᱠᱮᱫᱟ ᱪᱮᱫ ᱠᱷᱟᱹᱛᱤᱨ ᱛᱮ ᱰᱚᱵᱚᱜ ᱡᱚᱦᱟᱨ ᱟᱨ ᱯᱟᱹᱧᱪᱤ ᱥᱟᱹᱲᱤ ᱠᱚ ᱵᱟᱸᱫᱮ ᱠᱚ ᱵᱟᱹᱭ ᱵᱟᱹᱭ ᱛᱮᱠᱚ ᱟᱨᱠᱚ ᱨᱟᱠᱟᱵᱽ ᱤᱫᱤᱭᱮᱱᱟ ᱟᱹᱰᱤ ᱜᱮ ᱵᱷᱟᱜᱮ ᱠᱟᱱᱟ ᱱᱚᱣᱟ ᱠᱚ ᱡᱤᱱᱤᱥ ᱫᱚ ᱟᱨᱚ ᱵᱟᱝᱠᱷᱟᱡ ᱡᱟᱹᱱᱤᱡ ᱠᱷᱟᱱᱫᱚ ᱛᱟᱦᱮᱸ ᱠᱟᱱᱟ ᱡᱮ ᱡᱚᱛᱚ ᱠᱷᱚᱱ ᱵᱟᱝ ᱞᱟᱹᱜᱩ ᱠᱟᱱ ᱛᱟᱠᱚᱣᱟ ᱚᱞᱪᱤᱠᱤ ᱛᱚᱛᱚᱠᱷᱚᱱ ᱫᱚ ᱦᱚᱲ ᱫᱚ ᱦᱚᱲ ᱞᱮᱠᱟᱜᱮ ᱵᱟᱭ ᱜᱩᱱᱟᱹᱱᱚᱜ ᱠᱟᱱ ᱛᱟᱠᱚᱣᱟ ᱡᱮ ᱞᱟᱡᱟᱜ ᱠᱟᱱ ᱛᱟᱦᱮᱱᱟᱭ ᱦᱚᱲᱛᱮ ᱦᱚᱲ ᱞᱮᱠᱟ ᱦᱚᱸ ᱫᱤᱠᱩ ᱠᱚ ᱮᱴᱟᱜ ᱧᱮᱞ ᱠᱚᱣᱟᱭ ᱡᱮ ᱟᱹᱰᱤ ᱢᱚᱡᱽ ᱠᱚ ᱥᱟᱯᱲᱟᱜ ᱠᱟᱱᱟ ᱰᱨᱮᱥᱚᱜ ᱠᱟᱱᱟ ᱟᱨ ᱤᱧᱫᱚ ᱦᱚᱸᱜᱱᱟ ᱯᱟᱹᱧᱪᱤ ᱵᱟᱸᱫᱮᱭᱟ ᱚᱱᱠᱟ ᱠᱚ ᱢᱚᱱᱮᱭᱮᱫ ᱠᱟᱱ ᱛᱟᱦᱮᱸᱱᱚᱜ ᱛᱮ ᱩᱱ ᱥᱚᱢᱚᱭ ᱫᱚ ᱠᱤᱪᱷᱩ ᱫᱤᱱ ᱠᱚ ᱦᱚᱭ ᱛᱚᱠᱚ ᱵᱟᱹᱛᱤᱞ ᱟᱠᱟᱫ ᱛᱟᱦᱮᱱᱟ ᱵᱟᱫ ᱠᱟᱜ ᱛᱟᱦᱮᱱᱟ ᱱᱤᱛᱚᱜ ᱫᱚ ᱡᱚᱛᱚ ᱥᱟᱵ ᱨᱟᱠᱟᱵ ᱮᱱᱛᱮ ᱢᱳᱴᱟᱢᱩᱴᱤ ᱱᱤᱛᱚᱜ ᱫᱚᱠᱚ ᱡᱚᱛᱚᱠᱚ ᱵᱟᱸᱫᱮᱭ ᱮᱫᱟᱠᱚ